ᱛᱟᱭ ᱚᱻ ᱟᱪᱪᱷᱟ ᱟᱪᱪᱷᱟ ᱴᱷᱤᱠ ᱜᱮᱭᱟ ᱟᱫᱚ ᱟᱢ ᱢᱟᱢ ᱢᱮᱱᱮᱫ ᱜᱮᱛᱚ ᱵᱟᱡᱟᱣ ᱟᱠᱟᱱᱟᱢ ᱟᱫᱚ ᱤᱧ ᱢᱟ ᱛᱷᱚᱲᱟ ᱵᱟᱨᱦᱮ ᱨᱮ ᱦᱮᱱᱟᱹᱧ ᱠᱟᱹᱫᱤᱧ ᱤᱧᱤᱧ ᱪᱟᱞᱟᱜᱼᱟ ᱦᱟᱜ ᱛᱷᱚᱲᱟ ᱢᱤᱫ ᱜᱷᱟᱹᱲᱤᱡ ᱯᱚᱨ ᱜᱮ ᱟᱫᱚ ᱱᱤᱭᱟᱹ ᱥᱚᱢᱚᱭ ᱨᱮᱢ ᱢᱮᱱ ᱮᱫᱟ ᱡᱮ ᱟᱹᱰᱤ ᱟᱸᱴ ᱜᱮᱢ ᱵᱟᱡᱟᱣ ᱟᱠᱟᱱᱟ ᱚᱻ ᱛᱤᱦᱤᱧ ᱜᱮᱢ ᱵᱟᱡᱟᱣ ᱟᱠᱟᱱᱟ ᱛᱚ ᱟᱪᱪᱷᱟ ᱴᱷᱤᱠ ᱜᱮᱭᱟ ᱛᱤᱦᱤᱧ ᱮᱢ ᱵᱟᱡᱟᱣ ᱟᱠᱟᱱᱟ ᱠᱷᱟᱱ ᱡᱮ ᱛᱟᱦᱚᱞᱮ ᱚᱸᱰᱮ ᱡᱩᱫᱤ ᱟᱥᱮ ᱯᱟᱥᱮ ᱚᱸᱰᱮ ᱴᱚᱞᱟ ᱨᱮ ᱥᱮ ᱡᱟᱦᱟᱭ ᱚᱲᱟᱜ ᱨᱮ ᱡᱩᱫᱤ ᱵᱚᱨᱚᱯ ᱧᱟᱢᱚᱜ ᱠᱷᱟᱱ ᱛᱟᱦᱚᱞᱮ ᱚᱱᱟ ᱵᱚᱨᱚᱯ ᱞᱟᱜᱟᱣ ᱦᱟᱛᱟᱲᱟᱜ ᱢᱮ ᱦᱮᱸ ᱚᱱᱮ ᱦᱟᱥᱩᱭᱮᱫ ᱢᱮ ᱴᱷᱮᱱ ᱦᱮᱸ ᱦᱮᱸ ᱤᱧ ᱴᱷᱮᱱ ᱦᱮᱱᱟᱜ ᱫᱚ ᱦᱮᱱᱟᱜ ᱜᱮᱭᱟ ᱤᱧ ᱴᱷᱮᱱ ᱦᱚᱸ ᱟᱫᱚ ᱤᱧ ᱫᱚ ᱪᱟᱞᱟᱜ ᱮᱠᱴᱩ ᱛᱷᱚᱲᱟᱧ ᱫᱮᱨᱤᱜᱼᱟ ᱛᱷᱚᱲᱟ ᱱᱚᱰᱮ ᱢᱤᱫᱴᱮᱱ ᱤᱭᱟᱹᱨᱮ ᱦᱮᱱᱟᱹᱧᱟ ᱤᱧᱟᱹᱜ ᱢᱤᱫᱴᱮᱱ ᱠᱟᱹᱢᱤᱨᱮ ᱟᱫᱚ ᱢᱤᱫ ᱜᱷᱟᱹᱲᱤᱡ ᱠᱷᱟᱱ ᱜᱮᱧ ᱪᱟᱞᱟᱜ ᱠᱟᱱᱟ ᱟᱫᱚ ᱚᱱᱮᱧ ᱢᱮᱛᱟᱜᱢᱮ ᱞᱮᱠᱟ ᱛᱷᱚᱲᱟ ᱢᱤᱫ ᱜᱷᱟᱹᱲᱤᱡ ᱟᱢᱫᱚ ᱵᱚᱨᱚᱯ ᱞᱟᱜᱟᱣ ᱦᱟᱛᱟᱲᱟᱜ ᱢᱮ ᱛᱟᱨᱯᱚᱨ ᱤᱧ ᱤᱧ ᱪᱟᱞᱟᱜ ᱠᱟᱱᱟ ᱦᱟᱸᱜ ᱟᱫᱚ ᱦᱟᱸᱜ ᱤᱧ ᱵᱮᱵᱚᱥᱛᱟ ᱟᱢ ᱠᱟᱱᱟ ᱤᱧ ᱴᱷᱮᱱ ᱦᱮᱱᱟᱜ ᱜᱮᱭᱟ ᱦᱟᱥᱩ ᱠᱚᱢᱚᱜ ᱨᱮᱭᱟᱜ ᱨᱟᱱ ᱟᱨ ᱢᱟᱹᱞᱤᱥ ᱦᱮᱱᱟᱜᱼᱟ ᱟᱫᱚ ᱚᱱᱟ ᱚᱱᱟ ᱦᱟᱸᱜ ᱤᱧ ᱪᱟᱞᱟᱣ ᱞᱮᱱ ᱠᱷᱟᱱ ᱜᱮᱦᱟᱤᱧ ᱯᱷᱳᱱ ᱟᱢᱟ ᱛᱟᱦᱚᱞᱮ ᱦᱮᱸ ᱦᱮᱸ ᱡᱮ ᱤᱧ ᱦᱮᱡ ᱮᱱᱟ ᱢᱮᱱᱛᱮ ᱟᱢ ᱦᱤᱡᱩᱜ ᱢᱮ ᱫᱮᱞᱟ ᱚᱱᱠᱟ ᱢᱮᱱᱛᱮ ᱦᱮᱸ ᱦᱮᱸ ᱟᱞᱚᱢ ᱪᱤᱱᱛᱟᱹᱜᱼᱟ ᱴᱷᱤᱠᱚ ᱟᱦᱟᱸᱜ ᱤᱧ ᱪᱟᱞᱟᱣ ᱞᱮᱱᱜᱮ ᱤᱧ ᱦᱟᱸᱜ ᱚᱱᱟ ᱦᱟᱜ ᱤᱧ ᱵᱮᱵᱚᱥᱛᱟ ᱟᱢᱟ ᱦᱮᱸ ᱢᱟ ᱛᱟᱦᱚᱞᱤᱧ ᱫᱚᱦᱚ ᱭᱮᱫᱟ ᱦᱮᱸ ᱦᱩᱸ